ᱦᱮᱞᱳ ᱦᱮᱸ ᱱᱚᱶᱟ ᱫᱚ ᱯᱷᱩᱞᱠᱩᱥᱢᱟᱹ ᱢᱳᱵᱟᱭᱤᱞ ᱫᱚᱠᱟᱱ ᱠᱟᱱ ᱜᱮᱭᱟ ᱪᱮᱫ ᱞᱮᱠᱟᱱᱟᱜ ᱯᱷᱳᱱ ᱵᱤᱱ ᱦᱟᱛᱟᱣᱟ ᱤᱥᱠᱤᱱᱴᱟᱪ ᱥᱮ ᱠᱤᱯᱮᱰ ᱯᱷᱳᱱ ᱠᱚ ᱠᱳᱣᱟᱞᱤᱴᱤ ᱫᱚ ᱵᱮᱥ ᱵᱷᱟᱜᱮ ᱜᱮᱭᱟ ᱫᱟᱢ ᱫᱚ ᱪᱮᱫ ᱞᱮᱠᱟ ᱯᱷᱳᱱ ᱵᱮᱱ ᱦᱟᱛᱟᱣᱟ ᱚᱱᱠᱟᱜᱮ ᱫᱟᱢᱦᱚᱸ ᱢᱮᱱᱟᱜᱼᱟ ᱟᱨᱠᱤ ᱨᱮᱰᱢᱤ ᱢᱮᱱᱟᱜᱼᱟ ᱨᱤᱭᱮᱞᱢᱤ ᱢᱮᱱᱟᱜᱼᱟ ᱵᱷᱤᱵᱷᱳ ᱢᱮᱱᱟᱜᱼᱟ ᱚᱯᱳ ᱢᱮᱱᱟᱜᱼᱟ ᱞᱟᱦᱟ ᱪᱮᱫ ᱞᱮᱠᱟᱱᱟᱜ ᱵᱮᱱ ᱦᱟᱛᱟᱣᱟ ᱚᱱᱠᱟᱱᱟᱜ ᱜᱮᱵᱮᱱ ᱧᱟᱢᱟ ᱦᱮᱸ ᱚᱱᱟ ᱠᱚ ᱡᱚᱛᱚᱜᱮ ᱴᱷᱤᱠ ᱜᱮᱭᱟ ᱟᱫᱚ ᱦᱮᱡ ᱠᱟᱛᱮᱫ ᱟᱨᱠᱤ ᱫᱚᱠᱟᱱ ᱦᱮᱡ ᱠᱟᱛᱮᱫ ᱧᱮᱞ ᱤᱫᱤ ᱵᱮᱱ ᱟᱨᱠᱤ ᱫᱚᱠᱟᱱ ᱫᱚᱠᱟᱱ ᱫᱚ ᱠᱷᱩᱞᱟᱹᱣᱟ ᱥᱳᱢᱵᱟᱨ ᱦᱤᱞᱳᱜ ᱦᱤᱡᱩᱜ ᱵᱮᱱ ᱥᱮ ᱟᱹᱭᱩᱵ ᱯᱟᱪᱴᱟ ᱥᱟᱲᱮ ᱯᱟᱸᱪᱴᱟ ᱚᱱᱠᱟ ᱦᱮᱸ ᱮ ᱵᱷᱤᱵᱳ ᱫᱚ ᱡᱮᱢᱚᱱ ᱦᱩᱭᱩᱜ ᱠᱟᱱᱟ ᱵᱟᱭᱤᱥ ᱦᱟᱡᱟᱨ ᱟᱴᱪᱚᱞᱞᱤᱥ ᱦᱟᱡᱟᱨ ᱪᱮᱫ ᱞᱮᱠᱟᱱ ᱠᱳᱣᱟᱞᱤᱴᱤ ᱵᱮᱱ ᱦᱟᱛᱟᱣᱟ ᱚᱱᱠᱟᱜᱮ ᱫᱟᱢ ᱟᱨᱠᱤ ᱥᱟᱢᱥᱩᱝ ᱦᱩᱭᱩᱜᱼᱟ ᱯᱚᱸᱪᱤᱥ ᱦᱟᱡᱟᱨ ᱪᱷᱟᱵᱵᱤᱥ ᱦᱟᱡᱟᱨ ᱚᱱᱠᱟ ᱟᱨᱠᱤ ᱟᱫᱚ ᱦᱮᱡ ᱠᱟᱛᱮᱫ ᱧᱮᱞ ᱤᱫᱤ ᱵᱤᱱ ᱥᱮ ᱫᱚᱠᱟᱱ ᱦᱮᱡ ᱠᱟᱛᱮᱫ ᱦᱮᱸ ᱴᱷᱤᱠ ᱜᱮᱭᱟ ᱦᱮᱸ ᱥᱳᱢᱵᱟᱨ ᱥᱳᱢᱵᱟᱨ ᱚᱱᱮ ᱛᱟᱨᱟᱥᱤᱧ ᱟᱨᱠᱤ ᱥᱟᱲᱮ ᱯᱟᱸᱪᱴᱟ ᱥᱮᱫ ᱦᱤᱡᱩᱜ ᱵᱤᱱ ᱫᱚᱥᱴᱟ ᱥᱮᱫ ᱫᱚ ᱫᱚᱠᱟᱱ ᱵᱚᱱᱫᱚ ᱛᱟᱦᱮᱱ ᱜᱮᱭᱟ ᱛᱚ ᱢᱟᱱᱮ ᱛᱟᱨᱟᱥᱤᱧ ᱜᱮ ᱦᱤᱡᱩᱜ ᱵᱤᱱ ᱟᱨᱠᱤ ᱦᱮᱸ